ᱟᱵᱚᱣᱟᱜ ᱜᱷᱟᱨᱚᱸᱡᱽ ᱨᱮᱱ ᱡᱩᱫᱤ ᱡᱟᱦᱟᱸᱭ ᱠᱚ ᱨᱩᱣᱟᱹᱜᱼᱟ ᱛᱟᱦᱚᱞᱮ ᱱᱚᱝᱠᱟᱱ ᱡᱤᱱᱤᱥ ᱠᱚ ᱛᱮᱭᱟᱨ ᱠᱟᱛᱮᱜ ᱡᱚᱢ ᱦᱚᱪᱚ ᱠᱚ ᱦᱩᱭᱩᱜᱼᱟ ᱡᱮᱢᱚᱱ ᱟᱴᱟ ᱨᱮᱱᱟᱜ ᱨᱩᱴᱤ ᱵᱮᱱᱟᱣ ᱦᱩᱭᱩᱜᱼᱟ ᱦᱮᱸ ᱛᱟᱵᱮᱱ ᱠᱚ ᱟᱛᱟ ᱦᱩᱭᱩᱜᱼᱟ ᱛᱟᱵᱮᱱ ᱟᱛᱟ ᱠᱟᱛᱮᱜ ᱡᱚᱢ ᱜᱟᱱᱚᱜᱼᱟ ᱟᱨ ᱚᱝᱠᱟ ᱦᱚᱸ ᱪᱟᱣᱞᱮ ᱟᱛᱟ ᱜᱟᱱᱚᱜᱼᱟ ᱥᱮ ᱦᱚᱞᱞᱤᱥ ᱥᱮ ᱵᱤᱥᱠᱩᱴ ᱡᱟᱦᱟᱱᱟᱜ ᱠᱷᱟᱹᱡᱟ ᱲᱤ ᱴᱟᱹᱡᱟᱹᱲᱤ ᱚᱱᱟ ᱠᱚᱦᱚᱸ ᱜᱟᱱᱚᱜ ᱜᱮᱭᱟ ᱟᱨᱦᱚᱸ ᱚᱱᱟ ᱠᱚ ᱡᱚᱢ ᱠᱟᱛᱮᱜ ᱡᱚᱢ ᱠᱟᱛᱮᱜ ᱨᱟᱱ ᱠᱚ ᱡᱚᱢ ᱦᱩᱭᱩᱜᱼᱟ ᱟᱨ ᱨᱟᱱ ᱡᱚᱢ ᱞᱮᱠᱷᱟᱱ ᱜᱮ ᱚᱱᱟ ᱦᱚᱲᱢᱚ ᱠᱷᱚᱱ ᱨᱩᱣᱟᱹ ᱚᱪᱚᱜᱚᱜᱼᱟ ᱥᱮ ᱥᱟᱦᱟᱜᱼᱟ ᱟᱨ ᱚᱝᱠᱟ ᱜᱮ ᱦᱚᱲᱢᱚ ᱢᱟᱱᱮ ᱵᱚᱦᱚᱜ ᱨᱮᱦᱚᱸ ᱡᱚᱞᱯᱚᱴᱤ ᱮᱢ ᱦᱩᱭᱩᱜᱼᱟ ᱡᱚᱞᱯᱚᱴᱤ ᱠᱚ ᱮᱢ ᱞᱮᱠᱷᱟᱱ ᱚᱱᱟ ᱨᱩᱣᱟᱹ ᱥᱟᱦᱟᱜᱼᱟ ᱟᱨᱦᱚᱸ ᱟᱹᱰᱤ ᱠᱤᱪᱷᱩ ᱜᱮ ᱱᱚᱝᱠᱟᱱ ᱨᱚᱦᱚᱲ ᱡᱤᱱᱤᱥ ᱠᱚᱜᱮ ᱡᱚᱢ ᱦᱚᱪᱚ ᱦᱩᱭᱩᱜᱼᱟ ᱠᱟᱨᱚᱱ ᱫᱟᱠᱟ ᱫᱚ ᱡᱚᱢ ᱦᱚᱪᱚ ᱫᱚ ᱵᱟᱝ ᱜᱟᱱᱚᱜᱼᱟ ᱫᱟᱞᱟ ᱡᱚᱢ ᱞᱮᱠᱷᱟᱱ ᱟᱨᱚ ᱨᱩᱣᱟ ᱫᱚ ᱵᱟᱹᱲᱛᱤᱜ ᱜᱮᱭᱟ ᱱᱚᱣᱟ ᱛᱮ ᱱᱚᱝᱠᱟᱱ ᱨᱚᱦᱚᱲ ᱡᱤᱱᱤᱥ ᱜᱮ ᱡᱚᱢ ᱦᱚᱪᱚ ᱦᱩᱭ ᱠᱚᱣᱟ ᱱᱚᱝᱠᱟᱱᱟᱜ ᱠᱤᱪᱷᱩ ᱡᱚᱢᱟᱜ ᱠᱚ ᱫᱚ ᱤᱱᱟᱹ ᱠᱚᱜᱮ ᱛᱟᱵᱮᱱ ᱟᱛᱟ ᱪᱟᱣᱞᱮ ᱟᱛᱟ ᱮᱭ ᱠᱷᱟᱹᱡᱟᱹᱲᱤ ᱚᱱᱟ ᱠᱚᱜᱮ ᱦᱩᱭᱩᱜ ᱠᱟᱱᱟ ᱟᱨ ᱨᱩᱴᱤ ᱚᱱᱟ ᱠᱚᱜᱮ ᱦᱩᱭᱩᱜ ᱠᱟᱱᱟ ᱢᱟᱱᱮ ᱱᱚᱣᱟ ᱨᱮᱱᱟᱜ ᱡᱚᱢ ᱠᱚᱫᱚ